ᱥᱤᱞᱟᱹᱭ ᱟᱨ ᱜᱟᱞᱟᱝ ᱫᱚᱧ ᱮᱦᱚᱵ ᱞᱮᱫ ᱜᱮᱭᱟ ᱢᱮᱱᱠᱷᱟᱱ ᱜᱟᱞᱟᱝ ᱜᱟᱞᱟᱝ ᱛᱩᱞᱩᱡ ᱜᱮ ᱟᱹᱰᱤ ᱟᱱᱟᱴ ᱨᱮᱧ ᱯᱟᱲᱟᱣ ᱜᱚᱫ ᱮᱱ ᱠᱷᱟᱹᱛᱤᱨ ᱚᱱᱟ ᱜᱟᱞᱟᱝ ᱟᱜ ᱫᱚᱧ ᱦᱤᱲᱤᱜ ᱜᱚᱫ ᱠᱮᱜᱼᱟ ᱟᱫᱚ ᱮᱱᱠᱷᱟᱱ ᱟᱹᱰᱤ ᱪᱮᱥᱴᱟ ᱨᱮᱧ ᱞᱟᱜᱟᱣᱮᱱᱟ ᱟᱹᱰᱤᱧ ᱠᱩᱥᱤᱥ ᱠᱮᱜᱼᱟ ᱮᱱᱠᱷᱟᱱ ᱡᱟᱦᱟᱸ ᱵᱟᱝ ᱜᱟᱱᱚᱜ ᱠᱟᱱ ᱛᱟᱦᱮᱸ ᱫᱚᱜ ᱚᱱᱟ ᱠᱟᱹᱡ ᱫᱷᱮᱭᱟᱱ ᱨᱮ ᱦᱮᱡ ᱮᱱ ᱛᱟᱭᱚᱢ ᱚᱱᱟ ᱟᱹᱰᱤ ᱧᱮᱞ ᱥᱮ ᱩᱭᱦᱟᱹᱨ ᱪᱮᱥᱴᱟ ᱨᱮᱧ ᱪᱷᱩᱴᱟᱹᱣᱮᱱᱟ ᱟᱨ ᱤᱧ ᱟᱹᱰᱤ ᱫᱷᱮᱭᱟᱱ ᱨᱮᱧ ᱩᱭᱦᱟᱹᱨ ᱠᱮᱫᱛᱮ ᱛᱟᱭᱚᱢ ᱫᱚ ᱜᱟᱞᱟᱝ ᱜᱟᱞᱟᱝ ᱜᱟᱞᱟᱝᱛᱮᱧ ᱯᱩᱨᱟᱹᱣ ᱠᱮᱫ ᱜᱮᱭᱟ ᱟᱹᱰᱤ ᱢᱩᱥᱠᱤᱞᱛᱮ ᱟᱨ ᱢᱟᱲᱟᱝ ᱫᱚ ᱵᱟᱹᱧ ᱠᱷᱮᱭᱟᱞᱮᱫ ᱛᱟᱦᱮᱸ ᱫᱚ ᱟᱫᱚ ᱮᱱ ᱨᱮᱦᱚᱸ ᱟᱹᱰᱤ ᱪᱮᱥᱴᱟ ᱨᱮᱧ ᱞᱟᱜᱟᱣ ᱞᱮᱱᱛᱮ ᱚᱠᱟᱨᱮ ᱵᱟᱝ ᱜᱟᱱᱚᱜ ᱠᱟᱱ ᱛᱟᱦᱮᱸ ᱫᱚ ᱚᱸᱰᱮᱧ ᱩᱭᱦᱟᱹᱨ ᱧᱟᱢ ᱠᱮᱫ ᱠᱷᱟᱱ ᱛᱟᱭᱚᱢ ᱚᱱᱟ ᱪᱮᱥᱴᱟᱧ ᱞᱟᱜᱟᱣ ᱠᱮᱫ ᱠᱷᱟᱱ ᱛᱟᱭᱚᱢ ᱫᱚ ᱜᱟᱱ ᱮᱱ ᱜᱮᱭᱟ ᱟᱨ ᱤᱧ ᱜᱟᱞᱟᱝ ᱯᱩᱨᱟᱹᱣ ᱠᱮᱫ ᱜᱮᱭᱟ